ᱵᱟᱡᱟᱨ ᱨᱮᱭᱟᱜ ᱨᱮᱰᱤᱢᱮᱰ ᱠᱤᱪᱨᱤᱡ ᱠᱷᱚᱱᱟᱜ ᱫᱚ ᱛᱤᱛᱮ ᱵᱮᱱᱟᱣ ᱠᱤᱪᱨᱤᱡ ᱫᱚ ᱪᱤᱠᱟᱹᱛᱮ ᱵᱷᱮᱜᱟᱨᱟ ᱵᱟᱡᱟᱨ ᱨᱮᱭᱟᱜ ᱨᱮᱰᱤᱢᱮᱰ ᱠᱤᱪᱨᱤᱪ ᱠᱷᱚᱱᱟᱜ ᱫᱚ ᱛᱤᱛᱮ ᱵᱮᱱᱟᱣ ᱠᱤᱪᱨᱤᱡ ᱫᱚ ᱟᱹᱰᱤᱜᱮ ᱵᱷᱮᱜᱟᱨᱟ ᱟᱨ ᱟᱭᱢᱟ ᱞᱮᱠᱟᱛᱮ ᱵᱷᱮᱜᱟᱨᱟ ᱡᱮᱞᱮᱫ ᱵᱟᱡᱟᱨ ᱨᱮᱱᱟᱜ ᱨᱮᱰᱤᱢᱮᱰ ᱠᱤᱪᱨᱤᱡ ᱫᱚ ᱢᱮᱥᱤᱱ ᱛᱮᱠᱚ ᱥᱤᱞᱟᱹᱭᱟ ᱟᱨᱠᱚ ᱜᱟᱜ ᱜᱟᱵᱟᱱ ᱜᱟᱞᱟᱝᱼᱟ ᱟᱨ ᱟᱹᱛᱩ ᱫᱤᱥᱚᱢ ᱰᱤᱦᱟᱹᱛ ᱨᱮᱱᱟᱜ ᱜᱮᱵᱟᱝ ᱛᱤᱛᱮ ᱵᱮᱱᱟᱣ ᱠᱤᱪᱨᱤᱡ ᱫᱚ ᱟᱵᱚ ᱛᱤ ᱛᱮᱜᱮ ᱦᱚᱥ ᱛᱚᱨᱚᱯᱷ ᱛᱮᱵᱚᱱ ᱜᱟᱞᱟᱝᱟ ᱥᱮ ᱨᱚᱜᱽ ᱟᱥᱮ ᱵᱚᱱ ᱥᱤᱞᱟᱹᱭᱟ ᱟᱨ ᱵᱟᱡᱟᱨ ᱨᱮᱱᱟᱜ ᱠᱤᱪᱨᱤᱡ ᱡᱟᱦᱟᱸ ᱢᱮᱥᱤᱱᱛᱮ ᱜᱟᱞᱟᱝᱚᱜᱼᱟ ᱥᱮ ᱥᱤᱞᱟᱹᱭᱚᱜᱼᱟ ᱚᱱᱟᱫᱚ ᱢᱤᱫ ᱡᱟᱭᱜᱟ ᱨᱮ ᱡᱩᱫᱤ ᱥᱤᱞᱟᱹᱭ ᱵᱷᱩᱲᱩᱡ ᱮᱱᱟ ᱥᱮ ᱥᱤᱞᱟᱹᱭ ᱵᱷᱮᱜᱟᱨ ᱮᱱᱟ ᱮᱸᱰᱮᱠᱷᱟᱱ ᱟᱫᱚ ᱦᱩᱨ ᱦᱩᱨ ᱦᱩᱨ ᱡᱚᱛᱚᱜᱮ ᱵᱟᱹᱭ ᱵᱟᱹᱭᱛᱮ ᱢᱤᱫ ᱯᱚᱨ ᱢᱤᱫ ᱢᱤᱫ ᱯᱚᱨ ᱢᱤᱫ ᱨᱟᱲᱟ ᱤᱫᱤᱜᱼᱟ ᱟᱨ ᱢᱤᱫ ᱫᱷᱟᱹᱣ ᱥᱤᱞᱟᱹᱭ ᱡᱩᱫᱤ ᱵᱟᱹᱲᱤᱡ ᱮᱱᱟ ᱤᱱᱟᱠᱷᱟᱱ ᱚᱱᱟᱫᱚ ᱟᱫᱚ ᱵᱟᱹᱲᱤᱡ ᱜᱮ ᱛᱟᱦᱮᱱᱟ ᱵᱟᱹᱲᱤᱡ ᱟᱠᱟᱱ ᱚᱱᱟᱫᱚ ᱵᱟᱹᱲᱤᱡ ᱟᱨ ᱢᱮᱥᱤᱱ ᱛᱮ ᱵᱮᱱᱟᱣ ᱠᱤᱪᱨᱤᱡ ᱫᱚ ᱩᱱᱟᱹᱜ ᱪᱚᱨᱚᱠ ᱵᱟᱝ ᱧᱮᱞᱚᱜᱼᱟ ᱡᱟᱦᱟᱸ ᱟᱵᱚ ᱛᱤ ᱛᱮᱵᱚᱱ ᱵᱮᱱᱟᱣᱟ ᱟᱨ ᱪᱚᱨᱚᱠ ᱥᱟᱹᱦᱤᱡ ᱵᱚᱱ ᱜᱟᱞᱟᱝᱟ ᱟᱨ ᱚᱱᱟᱫᱚ ᱰᱷᱮᱨ ᱢᱚᱡᱽᱵᱩᱛᱩᱜᱼᱟ ᱚᱱᱟ ᱠᱷᱚᱱ ᱦᱚᱸ ᱡᱟᱦᱟᱸᱛᱮ ᱟᱵᱚ ᱠᱤ ᱟᱹᱰᱤ ᱱᱟᱯᱟᱭ ᱟᱨ ᱢᱚᱡᱽᱵᱩᱛ ᱛᱟᱦᱮᱱᱟ ᱚᱱᱟ ᱫᱚ ᱢᱤᱫᱴᱟᱱ ᱥᱤᱞᱟᱹᱭ ᱵᱷᱩᱲᱩᱡᱚᱜ ᱨᱮᱦᱚᱸ ᱤᱱᱟᱹ ᱯᱚᱨᱮ ᱦᱚᱸ ᱩᱱᱟᱹᱜ ᱪᱟᱬᱮ ᱥᱮ ᱢᱤᱫᱴᱟᱱ ᱥᱤᱞᱟᱹᱭ ᱵᱷᱩᱲᱩᱡ ᱯᱚᱨᱮ ᱦᱚᱸ ᱡᱚᱛᱚ ᱫᱚ ᱵᱟᱝ ᱵᱷᱩᱲᱩᱡ ᱦᱚᱨᱟᱜᱼᱟ ᱚᱱᱟ ᱫᱚ ᱠᱷᱮᱡᱟ ᱠᱷᱮᱡᱟ ᱜᱟᱹᱴ ᱜᱟᱹᱴ ᱥᱤᱞᱟᱹᱭ ᱛᱟᱦᱮᱱᱟ ᱟᱨ ᱚᱱᱟ ᱨᱮᱫᱚ ᱛᱤᱛᱮ ᱵᱮᱱᱟᱣ ᱠᱤᱪᱨᱤᱡ ᱫᱚ ᱱᱚᱣᱟ ᱠᱷᱟᱹᱛᱤᱨ ᱧᱮᱞ ᱡᱚᱝ ᱛᱮᱦᱚᱸ ᱱᱟᱯᱟᱭ ᱧᱮᱞᱚᱜᱼᱟ ᱟᱨ ᱟᱹᱰᱤ ᱪᱚᱨᱚᱠ ᱜᱮ ᱧᱮᱞᱚᱜᱼᱟ ᱨᱮᱰᱤᱢᱮᱰ ᱠᱤᱪᱨᱤᱡ ᱟᱹᱰᱤ ᱡᱟᱹᱥᱛᱤ ᱵᱟᱡᱟᱨ ᱨᱮ ᱢᱮᱱᱟᱜᱼᱟ ᱮᱱᱛᱮ ᱨᱮᱦᱚᱸ ᱦᱚᱲ ᱪᱮᱫᱟᱜ ᱛᱤᱛᱮ ᱜᱟᱞᱟᱝᱼᱟᱜ ᱥᱮ ᱥᱤᱞᱟᱹᱭᱟᱜ ᱠᱤᱪᱨᱤᱡ ᱠᱤᱨᱤᱧ ᱠᱚ ᱠᱩᱥᱤᱭᱟᱜᱼᱟ ᱦᱳᱭ ᱨᱮᱰᱤᱢᱮᱰ ᱠᱤᱪᱨᱤᱡ ᱫᱚ ᱟᱹᱰᱤ ᱡᱟᱹᱥᱛᱤ ᱜᱮ ᱵᱟᱡᱟᱨ ᱨᱮ ᱢᱮᱱᱟᱜᱼᱟ ᱮᱱᱛᱮ ᱨᱮᱦᱚᱸ ᱦᱚᱲ ᱛᱤᱛᱮ ᱜᱟᱞᱟᱝᱼᱟᱜ ᱥᱤᱞᱟᱹᱭᱟᱜ ᱠᱤᱪᱨᱤᱡ ᱜᱮᱠᱚ ᱠᱩᱥᱤᱭᱟᱜᱼᱟ ᱪᱮᱫᱟᱜ ᱥᱮ ᱚᱱᱮ ᱞᱟᱹᱭ ᱠᱮᱫ ᱞᱮᱠᱟ ᱡᱮ ᱛᱤᱛᱮ ᱜᱟᱞᱟᱝᱼᱟᱜ ᱠᱤᱪᱨᱤᱡ ᱟᱨ ᱥᱤᱞᱟᱹᱭ ᱫᱚ ᱟᱹᱰᱤ ᱢᱚᱡᱽᱵᱩᱛ ᱴᱤᱠᱟᱹ ᱟᱨ ᱫᱚᱦᱲᱟ ᱥᱚᱠᱛᱚ ᱛᱟᱦᱮᱱᱟ ᱮᱱᱠᱷᱟᱱ ᱚᱱᱟᱫᱚ ᱡᱟᱦᱟᱸ ᱵᱟᱡᱟᱨ ᱨᱮ ᱠᱤᱨᱤᱧᱟᱜ ᱠᱤᱪᱨᱤᱡ ᱫᱚ ᱟᱹᱰᱤ ᱞᱟᱜᱮ ᱞᱟᱜᱮ ᱦᱩᱲ ᱦᱩᱲ ᱨᱟᱲᱟ ᱪᱟᱵᱟᱜᱼᱟ ᱢᱤᱫ ᱫᱷᱟᱣ ᱡᱩᱫᱤ ᱨᱟᱲᱟ ᱮᱦᱚᱵ ᱟᱠᱟᱱ ᱠᱷᱟᱱ ᱟᱫᱚ ᱢᱤᱫ ᱯᱚᱨ ᱢᱤᱫ ᱢᱤᱫ ᱯᱚᱨ ᱢᱤᱫ ᱡᱚᱛᱚ ᱠᱤᱪᱨᱤᱡ ᱜᱮ ᱜᱟᱞᱟᱝ ᱨᱟᱲᱟ ᱪᱟᱵᱟ ᱦᱚᱨᱟᱜᱼᱟ ᱢᱮᱱᱠᱷᱟᱱ ᱟᱵᱚ ᱡᱟᱦᱟᱸ ᱛᱤᱛᱮ ᱵᱮᱱᱟᱣ ᱠᱤᱪᱨᱤᱡ ᱫᱚ ᱚᱱᱟ ᱩᱱᱟᱹᱜ ᱪᱟᱲᱮ ᱵᱟᱝ ᱪᱟᱵᱟᱜᱼᱟ ᱚᱱᱟ ᱫᱚ ᱢᱤᱫᱴᱮᱱ ᱡᱩᱫᱤ ᱥᱤᱞᱟᱹᱭ ᱵᱷᱩᱲᱩᱡᱚᱜ ᱨᱮᱦᱚᱸ ᱟᱨ ᱠᱤᱪᱷᱩ ᱡᱷᱟᱹᱞ ᱨᱟᱲᱟ ᱯᱚᱨᱮ ᱟᱨ ᱢᱤᱫ ᱫᱷᱟᱯ ᱨᱮᱫᱚ ᱟᱨ ᱢᱤᱫ ᱜᱟᱹᱴ ᱢᱮᱱᱟᱜᱼᱟ ᱚᱸᱰᱮ ᱠᱷᱚᱱᱟᱜ ᱫᱚ ᱚᱱᱟ ᱩᱱᱟᱹᱜ ᱪᱟᱬᱮ ᱵᱟᱝ ᱨᱟᱲᱟᱜᱼᱟ ᱟᱨ ᱛᱤᱛᱮ ᱵᱮᱱᱟᱣᱟᱜ ᱠᱤᱪᱨᱤᱡ ᱫᱚ ᱰᱤᱡᱟᱭᱤᱱ ᱦᱚᱸ ᱪᱚᱨᱚᱠ ᱛᱟᱦᱮᱱᱟ ᱧᱮᱞᱡᱚᱝ ᱦᱚᱸ ᱪᱚᱨᱚᱠ ᱡᱮᱞᱮᱫ ᱠᱤ ᱟᱵᱚᱣᱟᱜ ᱯᱟᱹᱧᱪᱤ ᱥᱟᱹᱲᱤ ᱟᱵᱚ ᱛᱤᱨᱞᱟᱹ ᱠᱚᱣᱟᱜ ᱯᱟᱹᱧᱪᱤ ᱥᱟᱹᱲᱤ ᱯᱟᱹᱧᱪᱤ ᱫᱷᱩᱛᱤ ᱱᱚᱣᱟ ᱠᱚ ᱠᱤᱪᱨᱤᱡ ᱫᱚ ᱟᱹᱰᱤᱜᱮ ᱱᱟᱯᱟᱭᱟ ᱟᱹᱰᱤᱜᱮ ᱵᱮᱥ ᱧᱮᱞᱡᱚᱝ ᱦᱚᱸ ᱟᱨ ᱟᱹᱰᱤᱜᱮ ᱱᱟᱯᱟᱭᱟ ᱛᱳ ᱚᱱᱟ ᱛᱮᱜᱮ ᱱᱚᱣᱟ ᱵᱟᱡᱟᱨ ᱨᱮᱱᱟᱜ ᱵᱮᱱᱟᱣ ᱠᱤᱪᱨᱤᱡ ᱫᱚ ᱦᱚᱲ ᱵᱟᱝ ᱠᱟᱛᱮᱫ ᱟᱹᱛᱩ ᱫᱤᱥᱚᱢ ᱨᱮᱠᱤ ᱵᱟᱝ ᱛᱤᱛᱮ ᱵᱮᱱᱟᱣ ᱠᱤᱪᱨᱤᱡ ᱠᱤᱨᱤᱧ ᱠᱚ ᱠᱩᱥᱤᱭᱟᱜᱼᱟ ᱱᱤᱭᱟᱹ ᱠᱚ ᱠᱷᱟᱹᱛᱤᱨ ᱛᱮᱜᱮ ᱚᱱᱟ ᱦᱚᱲ ᱡᱟᱹᱥᱛᱤ ᱛᱤᱛᱮ ᱵᱮᱱᱟᱣ ᱠᱤᱪᱨᱤᱡ ᱠᱚ ᱠᱩᱥᱤᱭᱟᱜᱼᱟ ᱧᱮᱞᱡᱚᱝ ᱛᱮᱦᱚᱸ ᱱᱟᱯᱟᱭ ᱛᱟᱦᱮᱱᱟ ᱟᱨ ᱚᱱᱟ ᱥᱟᱶ ᱥᱟᱶᱛᱮ ᱚᱱᱟ ᱢᱩᱡᱽᱵᱩᱛ ᱛᱮᱭᱟᱜ ᱴᱤᱠᱟᱹᱣ ᱦᱚᱸ ᱰᱷᱮᱨ ᱫᱤᱱ ᱛᱟᱦᱮᱱᱟ ᱚᱱᱟ ᱤᱫᱤ ᱠᱟᱛᱮᱫ ᱢᱮᱥᱤᱱ ᱛᱮ ᱥᱮ ᱵᱟᱡᱟᱨ ᱨᱮᱱᱟᱜ ᱥᱤᱞᱟᱹᱭ ᱠᱤᱪᱨᱤᱡ ᱠᱷᱚᱱ ᱫᱚ ᱟᱹᱛᱩ ᱫᱤᱥᱚᱢ ᱨᱮᱱᱟᱜ ᱛᱤᱛᱮ ᱵᱮᱱᱟᱣ ᱠᱤᱪᱨᱤᱡ ᱠᱚ ᱠᱩᱥᱤᱭᱟᱜ ᱠᱟᱱᱟ